ᱦᱮᱞᱳ ᱟᱢ ᱯᱨᱚᱡᱟ ᱠᱷᱚᱱᱮᱢ ᱢᱮᱱᱫᱟ ᱤᱧᱤᱧ ᱢᱮᱱᱫᱟ ᱡᱮ ᱟᱯᱮ ᱚᱲᱟᱜ ᱨᱮᱱ ᱡᱟᱦᱟᱸᱭ ᱠᱚ ᱜᱚᱡ ᱜᱩᱨ ᱞᱮᱱᱠᱷᱟᱱ ᱟᱫᱚ ᱟᱯᱮ ᱚᱱᱟᱫᱚ ᱪᱮᱫ ᱠᱚᱯᱮ ᱠᱟᱹᱢᱤᱭᱟ ᱟᱨ ᱚᱱᱟ ᱜᱚᱡ ᱯᱚᱨ ᱟᱯᱮ ᱪᱮᱫ ᱠᱚᱯᱮ ᱪᱮᱠᱟᱭᱛᱮ ᱦᱩᱸ ᱟᱫᱚ ᱟᱯᱮ ᱫᱚ ᱛᱤᱱᱟᱹᱜ ᱫᱤᱱ ᱨᱮ ᱱᱚᱣᱟ ᱠᱟᱹᱢᱤ ᱠᱚᱫᱚ ᱯᱮ ᱯᱟᱨᱚᱢᱟ ᱟᱫᱚ ᱟᱯᱮ ᱫᱚ ᱫᱚᱥ ᱫᱤᱱ ᱨᱮᱯᱮ ᱯᱟᱨᱚᱢᱟ ᱟᱫᱚ ᱯᱟᱨᱚᱢ ᱯᱚᱨ ᱵᱷᱟᱸᱰᱟᱱ ᱨᱮ ᱪᱮᱫ ᱪᱮᱫ ᱠᱚᱯᱮ ᱪᱮᱠᱟᱭᱛᱮ ᱦᱩᱸ ᱟᱨ ᱵᱷᱟᱸᱰᱟᱱ ᱠᱚᱨᱮ ᱫᱚ ᱪᱮᱫ ᱠᱚ ᱠᱟᱹᱢᱤ ᱦᱩᱭᱩᱜ ᱛᱟᱯᱮᱭᱟ ᱦᱩᱸ ᱟᱫᱚ ᱡᱚᱢᱼᱧᱩ ᱠᱚᱫᱚᱯᱮ ᱮᱢᱟ ᱠᱚᱣᱟ ᱥᱮ ᱵᱟᱝᱟ ᱦᱩᱸ ᱟᱪᱪᱷᱟ ᱟᱫᱚ ᱟᱯᱮ ᱨᱮᱱ ᱯᱮᱲᱟ ᱠᱚ ᱡᱚᱢᱼᱧᱩ ᱠᱚᱫᱚ ᱯᱮ ᱮᱢᱟ ᱠᱚᱣᱟ ᱥᱮ ᱵᱟᱝᱟ

ᱟᱫᱚ ᱪᱮᱫ ᱠᱚᱯᱮ ᱪᱮᱠᱟᱭᱛᱮ ᱚᱱᱟᱯᱚᱨ ᱦᱩᱸ ᱦᱩᱸ ᱟᱫᱚ ᱤᱱᱟᱹ ᱠᱚᱜᱮᱯᱮ ᱠᱟᱹᱢᱤᱭᱟ ᱥᱮ ᱟᱨᱚ ᱢᱮᱱᱟᱜ ᱛᱟᱯᱮᱭᱟ ᱵᱷᱟᱸᱰᱟᱱ ᱨᱮᱱᱟᱜ ᱦᱩᱸ ᱴᱷᱤᱠᱜᱮᱭᱟ ᱫᱚᱦᱚᱭᱮᱫᱼᱟᱹᱧ